ᱦᱮᱞᱳ ᱦᱮᱸ ᱤᱧ ᱞᱟᱹᱭᱮᱫᱟ ᱠᱟᱥᱴᱚᱢᱟᱨ ᱪᱟᱞᱟᱜ ᱟᱹᱧ ᱟᱢ ᱴᱷᱮᱡ ᱪᱟ ᱣᱞᱤ ᱠᱤᱨᱤᱧ ᱤᱧ ᱪᱟᱞᱟᱜᱼᱟ ᱪᱮᱫ ᱚᱩ ᱪᱮᱫ ᱠᱚ ᱪᱟᱹᱣᱞᱤ ᱦᱮᱱᱟᱜ ᱛᱟᱢᱟ ᱚᱱᱟ ᱠᱚ ᱪᱟᱹᱣᱞᱤ ᱨᱮᱱᱟᱜ ᱫᱟᱢ ᱛᱤᱱᱟᱹᱜ ᱠᱟᱛᱮ ᱪᱮᱫ ᱠᱚ ᱪᱟᱹᱣᱞᱤ ᱚᱱᱟ ᱦᱚᱸ ᱞᱟᱹᱭᱢᱮ ᱟᱢᱜᱮ ᱤᱧᱫᱚ ᱚᱱᱟ ᱫᱚ ᱵᱟᱹᱧ ᱵᱟᱲᱟᱭᱟ ᱛᱚ ᱟᱢᱜᱮ ᱞᱟᱹᱭᱢᱮ ᱟᱫᱚ ᱢᱟ ᱮᱱᱛᱮᱫ ᱤᱧ ᱪᱮᱫ ᱞᱮᱠᱟᱱᱟᱜ ᱪᱟᱹᱣᱞᱤ ᱤᱧᱤᱧ ᱠᱩᱥᱤᱭᱟᱜᱼᱟ ᱚᱱᱟ ᱪᱟᱹᱣᱞᱤ ᱜᱮ ᱵᱚᱞᱮᱧ ᱠᱷᱚᱡᱚᱜ ᱠᱟᱱᱟ ᱟᱨ ᱪᱮᱫ ᱞᱮᱠᱟᱱᱟᱜ ᱪᱟᱹᱣᱞᱤ ᱢᱚᱡᱽ ᱛᱮ ᱫᱟᱠᱟᱜᱼᱟ ᱢᱚᱡᱽ ᱛᱮᱧ ᱡᱚᱢᱟ ᱚᱱᱟ ᱪᱟᱹᱣᱞᱤᱧ ᱢᱮᱱ ᱚᱪᱚᱭᱮᱫᱟ ᱪᱷᱚᱛᱛᱤᱨᱤᱥ ᱜᱮ ᱟᱫᱚ ᱟᱫᱚ ᱛᱤᱱᱟᱹᱜ ᱫᱟᱢ ᱫᱚ ᱠᱮᱡᱤ ᱨᱮ ᱵᱚᱥᱛᱟ ᱨᱮ ᱚᱻ ᱵᱚᱥᱛᱟ ᱫᱚ ᱵᱟᱨᱚᱥᱚ ᱚᱻ ᱛᱟᱦᱚᱞᱮ ᱚᱱᱟᱜᱮ ᱚᱱᱟᱜᱮᱧ ᱠᱤᱨᱤᱧᱟ ᱵᱚᱥᱛᱟ ᱜᱚᱦᱩᱢ ᱜᱮ ᱤᱱᱟᱹᱠᱷᱟᱡ ᱫᱚ ᱰᱷᱮᱨ ᱫᱤᱱ ᱪᱟᱞᱟᱜ ᱛᱤᱧᱟᱹ ᱦᱮᱸ ᱛᱚᱵᱮᱧ ᱪᱟᱞᱟᱜᱼᱟ ᱟᱨ ᱤᱧ ᱟᱜᱩᱭᱟ ᱦᱤᱡᱩᱜ ᱜᱮᱭᱟᱹᱧ ᱪᱟᱞᱟᱜ ᱜᱮᱭᱟᱹᱧ ᱦᱟᱜ ᱱᱚᱜᱼᱚᱭ ᱥᱮᱭ ᱤᱭᱟᱹ ᱟᱭᱩᱵ ᱵᱮᱞᱟ ᱥᱮᱡ ᱤᱧ ᱪᱟᱞᱟᱜᱼᱟ ᱦᱮᱸ ᱦᱮᱧ ᱪᱟᱞᱟᱜᱼᱟ ᱪᱟᱨᱴᱟ ᱯᱚᱨᱮ ᱜᱮ